ᱤᱧᱟᱹᱜ ᱟᱹᱛᱩ ᱨᱮ ᱡᱚᱢᱤ ᱢᱮᱱ ᱛᱮᱫᱚ ᱥᱮ ᱵᱟᱛᱷᱟᱱ ᱢᱮᱱ ᱛᱮᱫᱚ ᱥᱩᱵᱤᱫᱟ ᱢᱮᱱᱟᱜᱼᱟ ᱜᱟᱰᱟ ᱫᱷᱟᱨᱮ ᱨᱮ ᱚᱸᱰᱮ ᱨᱚᱦᱚᱭ ᱞᱮᱠᱷᱟᱱᱮᱢ ᱩᱛᱩ ᱛᱤᱠᱤ ᱡᱟᱦᱟᱱᱟᱜ ᱠᱚᱜᱮᱢ ᱨᱚᱦᱚᱭ ᱟᱹᱰᱤ ᱵᱷᱟᱹᱜᱤ ᱯᱷᱚᱥᱚᱞᱮᱢ ᱧᱟᱢᱟ ᱡᱮᱢᱚᱱᱮᱢ ᱨᱚᱦᱚᱭ ᱞᱮᱠᱷᱟᱱ ᱢᱟᱹᱨᱤᱪ ᱥᱮ ᱵᱮᱸᱜᱟᱲ ᱥᱮ ᱢᱟᱹᱨᱤᱪ ᱡᱟᱦᱟᱱᱟᱜ ᱜᱮ ᱟᱹᱞᱩ ᱠᱚᱸᱰᱷᱟ ᱜᱷᱟᱸᱜᱽᱨᱟ ᱠᱚ ᱡᱟᱦᱟᱱᱟᱜ ᱠᱚᱜᱮᱢ ᱨᱚᱦᱚᱭ ᱚᱸᱰᱮᱱᱟᱜ ᱯᱷᱚᱥᱚᱞ ᱫᱚ ᱦᱩᱭᱩᱜ ᱜᱮᱭᱟ ᱥᱩᱵᱤᱫᱟ ᱢᱮᱱᱟᱜᱼᱟ ᱡᱮᱦᱮᱛᱩ ᱜᱟᱰᱟ ᱫᱟᱜ ᱢᱮᱱᱟᱜᱼᱟ ᱚᱱᱟ ᱛᱮ ᱚᱸᱰᱮ ᱫᱚ ᱦᱩᱭᱩᱜ ᱜᱮᱭᱟ